ᱱᱚᱰᱮ ᱡᱮᱞᱮ ᱢᱮᱱ ᱛᱮᱫᱚ ᱠᱮᱣᱴᱟ ᱦᱟᱹᱠᱩ ᱠᱚ ᱥᱟᱵ ᱠᱚᱜᱮᱭᱟ ᱟᱨ ᱢᱮᱱᱟᱜ ᱠᱚᱣᱟ ᱥᱟᱶᱛᱮ ᱩᱱᱠᱩ ᱵᱟᱠᱛᱤ ᱦᱚᱸ ᱠᱚ ᱥᱟᱵ ᱠᱚᱜᱮᱭᱟ ᱩᱱᱠᱩ ᱦᱚᱸ ᱡᱮᱞᱮ ᱢᱮᱱ ᱛᱮᱜᱮ ᱢᱮᱱ ᱦᱩᱭᱩᱜ ᱠᱟᱱᱟ ᱟᱨ ᱵᱟᱹᱣᱨᱤ ᱦᱚᱸ ᱟᱨ ᱥᱟᱶᱛᱮ ᱢᱮᱱᱟᱜ ᱠᱚᱣᱟ ᱵᱟᱝᱜᱟᱞ ᱦᱚᱸ ᱢᱮᱱᱟᱜ ᱠᱚᱣᱟ ᱟᱨ ᱟᱨᱦᱚᱸ ᱟᱭᱢᱟ ᱜᱮ ᱢᱮᱱᱟᱜ ᱠᱚᱣᱟ ᱟᱫᱚ ᱩᱱᱠᱩ ᱠᱚᱜᱮ ᱡᱮᱞᱮ ᱢᱮᱱ ᱛᱮᱫᱚ ᱢᱮᱱ ᱦᱳᱭᱳᱜ ᱠᱟᱱᱟ ᱟᱨ ᱩᱱᱠᱩᱣᱟᱜ ᱯᱚᱨᱚᱵᱽ ᱫᱚ ᱦᱳᱭᱳᱜ ᱠᱟᱱᱟ ᱯᱤᱴᱷᱟᱹ ᱯᱚᱨᱚᱵᱽ ᱟᱨ ᱱᱚᱵᱟᱱ ᱟᱨᱦᱚᱸ ᱪᱷᱚᱴ ᱯᱚᱨᱚᱵᱽ ᱢᱩᱠᱩᱴ ᱯᱩᱡᱟᱹ ᱟᱨᱦᱚᱸ ᱢᱮᱱᱟᱜ ᱟᱠᱟᱫ ᱜᱮᱭᱟ ᱟᱫᱚ ᱵᱟᱹᱧ ᱵᱟᱲᱟᱭᱟ